ᱥᱮᱛᱟᱜ ᱨᱮ ᱵᱮᱨᱮᱫ ᱠᱟᱛᱮᱫ ᱟᱢ ᱪᱮᱫ ᱠᱚᱢ ᱠᱟᱹᱢᱤ ᱜᱮᱭᱟ ᱥᱮᱛᱟᱜ ᱨᱮ ᱵᱮᱨᱮᱫ ᱠᱟᱛᱮᱫ ᱤᱧ ᱜᱩᱨᱤᱡ ᱫᱟᱜ ᱠᱚ ᱨᱟᱪᱟ ᱠᱚᱨᱮ ᱤᱨᱪᱤᱭᱟ ᱚᱲᱟᱜ ᱠᱚᱧ ᱪᱷᱚᱸᱪ ᱥᱟᱯᱷᱟᱭᱟ ᱡᱚᱛᱚ ᱨᱟᱪᱟ ᱠᱚᱧ ᱡᱚᱜ ᱥᱟᱯᱷᱟᱭᱟ ᱚᱱᱟᱜᱮ ᱥᱮᱛᱟᱜ ᱨᱮ ᱵᱮᱨᱮᱫ ᱠᱟᱛᱮᱫ ᱫᱚᱧ ᱠᱟᱢᱤ ᱞᱟᱦᱟᱭᱟ ᱚᱱᱟ ᱯᱚᱨ ᱫᱚ ᱫᱟᱹᱛᱟᱹᱱᱤ ᱥᱟᱯᱷᱟᱜ ᱟᱹᱧ ᱤᱧ ᱫᱟᱹᱛᱟᱹᱱᱤ ᱥᱟᱯᱷᱟ ᱠᱟᱛᱮᱫ ᱪᱟᱧ ᱧᱩᱭᱟ ᱪᱟ ᱠᱚ ᱧᱩ ᱵᱟᱲᱟ ᱠᱟᱛᱮᱫ ᱟᱫᱚ ᱫᱟᱠᱟᱧ ᱪᱚᱸᱫᱟᱭᱟ ᱫᱟᱠᱟ ᱪᱚᱸᱫᱟ ᱯᱚᱨ ᱫᱟᱠᱟ ᱤᱥᱤᱱ ᱠᱟᱛᱮᱫ ᱟᱫᱚ ᱟᱵᱟᱨ ᱩᱛᱩᱧ ᱪᱚᱸᱫᱟᱭᱟ ᱩᱛᱩ ᱫᱟᱠᱟ ᱤᱥᱤᱱ ᱠᱟᱛᱮᱫ ᱡᱚᱛᱚ ᱟᱵᱟᱨ ᱡᱚᱜ ᱥᱟᱯᱷᱟ ᱠᱟᱛᱮᱫ ᱛᱷᱟᱹᱨᱤ ᱵᱟᱹᱴᱤ ᱠᱚᱧ ᱥᱟᱯᱷᱟ ᱟᱹᱜᱩᱭᱟ ᱛᱷᱟᱹᱨᱤ ᱵᱟᱹᱴᱤ ᱠᱚ ᱥᱟᱯᱷᱟ ᱠᱟᱛᱮᱫ ᱟᱫᱚ ᱟᱵᱟᱨ ᱵᱮᱞᱟᱜᱼᱟ ᱵᱮᱞᱟ ᱠᱟᱛᱮᱫ ᱫᱚ ᱫᱟᱠᱟᱧ ᱡᱚᱢ ᱠᱮᱫ ᱜᱮ ᱫᱟᱠᱟ ᱠᱚ ᱡᱚᱢ ᱵᱟᱲᱟ ᱠᱟᱛᱮᱫ ᱟᱫᱚ ᱟᱵᱟᱨ ᱚᱱᱟᱠᱚ ᱛᱷᱟᱹᱨᱤ ᱵᱟᱹᱴᱤ ᱠᱚ ᱜᱮᱧ ᱥᱟᱯᱷᱟᱭᱟ ᱥᱟᱯᱷᱟ ᱠᱟᱛᱮᱫ ᱤᱱᱟᱹᱜ ᱛᱮᱜᱮ ᱟᱫᱚ ᱥᱟᱨᱟᱫᱤᱱ ᱢᱚᱫᱽᱫᱷᱮ ᱨᱮᱫᱚ ᱱᱤᱭᱟᱹ ᱠᱚᱜᱮᱧ ᱠᱟᱹᱢᱤ ᱜᱮᱭᱟ